ᱫᱟᱜ ᱞᱮᱠᱷᱟᱱᱮ ᱡᱟᱹᱥᱛᱤ ᱠᱷᱮᱛ ᱠᱚᱨᱮ ᱫᱟᱜ ᱛᱚᱸᱵᱟ ᱞᱮᱱ ᱠᱷᱟᱱ ᱵᱚᱨᱥᱟ ᱫᱤᱱ ᱛᱟᱦᱚᱞᱮ ᱦᱳᱲᱩ ᱨᱚᱦᱚᱭ ᱨᱮᱭᱟᱜ ᱵᱮᱵᱚᱥᱛᱟ ᱦᱳᱭᱳᱜᱼᱟ ᱜᱟᱹᱪᱷᱤ ᱠᱚ ᱮᱨ ᱨᱮᱭᱟᱜ ᱵᱮᱵᱚᱥᱛᱟ ᱦᱳᱭᱳᱜᱼᱟ ᱡᱟᱹᱥᱛᱤ ᱫᱟᱜ ᱞᱮᱠᱷᱟᱱ ᱫᱚ ᱢᱤᱫ ᱥᱮᱫ ᱛᱮ ᱢᱩᱥᱠᱤᱞ ᱚᱲᱟᱜ ᱫᱩᱭᱟᱹᱨ ᱠᱚ ᱨᱟᱹᱯᱩᱫᱚᱜᱼᱟ ᱟᱞᱮ ᱠᱚᱣᱟᱜ ᱚᱲᱟᱜ ᱫᱚ ᱦᱟᱥᱟ ᱚᱲᱟᱜ ᱠᱟᱱᱟ ᱤᱱᱟᱹᱜᱮ